ᱜᱤᱫᱽᱨᱟᱹ ᱠᱚᱣᱟᱜ ᱟᱠᱚᱣᱟᱜ ᱥᱮ ᱯᱮᱱᱴᱤᱝ ᱞᱮᱠᱟᱱ ᱟᱹᱨᱤ ᱮᱛᱚᱦᱚᱵ ᱨᱮᱭᱟᱜ ᱡᱚᱛᱷᱟᱛ ᱩᱢᱮᱨ ᱫᱚ ᱦᱩᱭᱩᱜ ᱠᱟᱱᱟ ᱯᱟᱸᱪ ᱵᱚᱪᱷᱚᱨ ᱠᱷᱚᱱᱟᱜ ᱡᱟᱦᱟᱸ ᱫᱚ ᱟᱠᱚᱣᱟᱜ ᱯᱟᱸᱪ ᱵᱚᱪᱷᱚᱨ ᱠᱷᱚᱱᱜᱮ ᱪᱷᱚᱵᱤ ᱟᱸᱠᱟ ᱥᱮ ᱚᱱᱠᱟᱱᱟᱜ ᱤᱪᱪᱷᱟᱹ ᱩᱱ ᱠᱷᱚᱱᱟᱜ ᱜᱮᱠᱚ ᱪᱮᱫᱟ ᱚᱱᱟ ᱠᱷᱚᱱ ᱜᱮ ᱟᱠᱚᱣᱟᱜ ᱩᱱ ᱠᱷᱚᱱ ᱜᱮ ᱟᱠᱚᱣᱟᱜ ᱩᱢᱮᱨ ᱫᱚ ᱯᱟᱸᱪ ᱵᱚᱪᱷᱚᱨ ᱠᱷᱚᱱᱟᱜ ᱜᱮ ᱩᱱ ᱠᱷᱚᱱᱟᱜ ᱜᱮ ᱱᱟᱯᱟᱭ ᱱᱟᱯᱟᱭ ᱪᱷᱚᱵᱤ ᱟᱸᱠᱟᱣ ᱠᱚ ᱮᱛᱚᱦᱚᱵᱟ ᱱᱚᱝᱠᱟ ᱞᱮᱠᱟᱛᱮ ᱢᱚᱡᱽ ᱢᱚᱡᱽ ᱱᱟᱯᱟᱭ ᱱᱟᱯᱟᱭ ᱪᱷᱚᱵᱤ ᱥᱮ ᱟᱹᱰᱤ ᱠᱤᱪᱷᱩ ᱵᱮᱱᱟᱣ ᱨᱮᱱᱟᱜ ᱤᱪᱪᱷᱟᱹ ᱦᱩᱭᱩᱜᱼᱟ ᱚᱱᱠᱟ ᱞᱮᱠᱟᱛᱮ ᱟᱠᱚ ᱠᱚ ᱵᱮᱱᱟᱣᱟ ᱮᱱᱠᱷᱟᱱ ᱢᱤᱫᱴᱮᱡ ᱡᱤᱱᱤᱥ ᱫᱚ ᱦᱩᱭᱩᱜ ᱠᱟᱱᱟ ᱩᱢᱮᱨ ᱛᱟᱠᱚ ᱫᱚ ᱩᱱ ᱠᱷᱚᱱᱟᱜ ᱜᱮ ᱯᱟᱸᱪ ᱵᱚᱪᱷᱚᱨ ᱯᱟᱸᱪ ᱵᱚᱪᱷᱚᱨ ᱠᱷᱚᱱᱟᱜ ᱩᱢᱮᱨ ᱜᱮ ᱱᱚᱣᱟ ᱠᱷᱚᱱᱟᱜ ᱱᱚᱣᱟ ᱠᱚᱫᱚ ᱠᱚ ᱪᱮᱫᱟ ᱡᱚᱠᱷᱚᱱ ᱠᱷᱚᱱ ᱥᱠᱩᱞ ᱪᱟᱞᱟᱜ ᱠᱚ ᱥᱮᱬᱟᱭᱟ ᱯᱟᱲᱦᱟᱣ ᱨᱮᱱᱟᱜ ᱴᱟᱱ ᱦᱮᱡ ᱟᱠᱚᱣᱟ ᱩᱱ ᱠᱷᱚᱱᱟᱜ ᱜᱮ ᱱᱚᱣᱟ ᱯᱮᱱᱴᱤᱝ ᱞᱮᱠᱟᱱ ᱮᱛᱚᱦᱚᱵ ᱨᱮᱭᱟᱜ ᱡᱚᱛᱷᱟᱛ ᱚᱠᱛᱚ ᱠᱚᱫᱚ ᱯᱟᱸᱪ ᱵᱚᱪᱷᱚᱨ ᱩᱱ ᱠᱷᱚᱱᱟᱜ ᱜᱮ ᱱᱚᱣᱟ ᱞᱮᱠᱟ ᱤᱪᱪᱷᱟᱹ ᱥᱮᱬᱟ ᱦᱩᱭᱩᱜ ᱛᱟᱠᱚᱣᱟ